ᱢᱚᱬᱮ ᱥᱮᱨᱢᱟ ᱢᱟᱲᱟᱝ ᱛᱟᱦᱮᱸ ᱟᱞᱮ ᱟᱛᱳ ᱨᱮ ᱟᱹᱰᱤ ᱡᱳᱨ ᱦᱚᱭ ᱦᱮᱡ ᱞᱮᱱ ᱛᱟᱦᱮᱸ ᱠᱟᱱᱟ ᱟᱫᱚ ᱩᱱ ᱚᱠᱛᱚ ᱫᱚ ᱚᱱᱠᱟ ᱦᱚᱭ ᱦᱮᱡ ᱞᱮᱱ ᱛᱟᱦᱮᱸ ᱠᱟᱱᱟ ᱡᱮ ᱟᱞᱮᱭᱟᱜ ᱚᱲᱟᱜ ᱠᱚᱲᱫᱚ ᱡᱟᱛᱮ ᱚᱴᱟᱝ ᱞᱮᱫ ᱛᱟᱦᱮᱸ ᱠᱟᱱᱟ ᱟᱨ ᱟᱞᱮ ᱚᱱᱟ ᱚᱲᱟᱜ ᱨᱮᱱᱟᱜ ᱥᱟᱹᱲᱤᱢ ᱠᱚᱫᱚᱭ ᱚᱴᱟᱝ ᱞᱮᱫ ᱛᱟᱦᱮᱸ ᱠᱟᱱᱟ ᱟᱨ ᱩᱱ ᱚᱠᱛᱚ ᱫᱚ ᱟᱹᱰᱤ ᱡᱳᱨ ᱜᱮ ᱟᱨᱮᱞ ᱠᱚᱦᱚᱸᱧ ᱧᱩᱨ ᱠᱮᱫ ᱛᱟᱦᱮᱸ ᱠᱟᱱᱟ ᱟᱫᱚ ᱩᱱ ᱡᱚᱠᱷᱚᱡ ᱫᱚ ᱡᱚᱠᱷᱚᱱ ᱟᱞᱮ ᱚᱲᱟᱜ ᱮ ᱟᱞᱮ ᱚᱲᱟᱜ ᱨᱮᱱᱟᱜ ᱥᱟᱹᱲᱤᱢ ᱮ ᱚᱴᱟᱝ ᱠᱮᱜᱼᱟ ᱮᱱᱠᱷᱟᱱ ᱫᱚ ᱩᱱ ᱡᱚᱦᱚᱜ ᱫᱚ ᱟᱞᱮ ᱫᱚ ᱮᱴᱟᱜ ᱦᱚᱲ ᱚᱲᱟᱜ ᱞᱮ ᱫᱟᱹᱲ ᱥᱮᱱ ᱮᱱᱟ ᱟᱨ ᱩᱱ ᱡᱚᱠᱷᱚᱡ ᱫᱚ ᱚᱱᱟ ᱥᱟᱹᱲᱤᱢ ᱮ ᱚᱴᱟᱝ ᱠᱮᱫ ᱡᱚᱠᱷᱚᱱ ᱫᱚ ᱟᱨᱮᱞ ᱠᱚᱛᱮ ᱤᱧᱫᱚ ᱵᱟᱡᱟᱣ ᱧᱚᱜ ᱱᱟ ᱛᱟᱦᱮᱸᱫ ᱟᱨ ᱩᱱ ᱡᱚᱠᱷᱚᱡ ᱫᱚ ᱤᱧᱫᱚ ᱟᱹᱰᱤ ᱡᱳᱨᱤᱧ ᱵᱚᱛᱚᱨᱚᱜ ᱠᱟᱱ ᱛᱟᱦᱮᱸ ᱠᱟᱱᱟ ᱩᱱ ᱡᱚᱠᱷᱚᱡ ᱫᱚ ᱤᱧ ᱩᱱᱟᱹᱜ ᱤᱧ ᱵᱚᱛᱚᱨ ᱞᱮᱱ ᱛᱟᱦᱮᱸ ᱠᱟᱱᱟ ᱡᱮ ᱟᱞᱮ ᱱᱤᱛᱚᱝ ᱫᱚ ᱯᱟᱞᱮᱫ ᱵᱟᱝᱞᱮ ᱵᱟᱧᱪᱟᱜᱼᱟ ᱥᱮ ᱱᱤᱛᱚᱝ ᱫᱚ ᱟᱞᱮ ᱵᱟᱞᱮ ᱵᱟᱧᱪᱟᱣ ᱫᱟᱲᱮᱭᱟᱜᱼᱟ ᱚᱱᱠᱟ ᱜᱮ ᱟᱫᱚ ᱩᱱᱟᱹᱜ ᱥᱚᱠᱛᱚ ᱦᱚᱭ ᱥᱮ ᱩᱱᱟᱹᱜ ᱥᱚᱠᱛᱚ ᱫᱟᱜ ᱦᱮᱡ ᱞᱮᱱ ᱛᱟᱦᱮᱸ ᱠᱟᱱᱟ ᱟᱨ ᱟᱨᱮᱹᱞ ᱠᱚᱦᱚᱸ ᱩᱱᱟᱹᱜ ᱥᱚᱠᱛᱚᱭ ᱧᱩᱨᱮᱫ ᱠᱟᱱ ᱛᱟᱦᱮᱸ ᱠᱟᱱᱟ ᱡᱮ ᱟᱞᱮ ᱚᱲᱟᱜ ᱨᱮᱫᱚ ᱟᱹᱰᱤ ᱡᱳᱨ ᱜᱮ ᱟᱨᱮᱹᱞ ᱧᱩᱨᱩᱜ ᱠᱟᱱ ᱛᱟᱦᱮᱸ ᱠᱟᱱᱟ ᱚᱱᱟ ᱞᱟᱹᱜᱤᱫ ᱟᱹᱰᱤ ᱡᱳᱨ ᱩᱱ ᱡᱚᱦᱚᱜ ᱫᱚᱹᱧ ᱵᱚᱛᱚᱨᱚᱜ ᱠᱟᱱᱟ ᱛᱟᱦᱮᱸᱫ ᱚᱱᱟ ᱞᱟᱹᱜᱤᱫ ᱚᱱᱟᱫᱚ ᱱᱤᱛᱚᱝ ᱦᱚᱸ ᱤᱧᱫᱚ ᱟᱹᱰᱤ ᱡᱳᱨ ᱤᱧ ᱩᱭᱦᱟᱹᱨᱟ ᱚᱱᱟ ᱫᱤᱱ ᱫᱚ ᱱᱤᱛᱚᱝ ᱦᱚᱸ ᱵᱟᱹᱧ ᱦᱤᱲᱤᱧ ᱫᱟᱲᱮᱭᱟᱜᱼᱟ ᱩᱱ ᱡᱚᱠᱷᱚᱡ ᱫᱚ ᱩᱱᱟᱹᱜ ᱥᱚᱠᱛᱚ ᱦᱚᱭ ᱦᱮᱡ ᱮᱱᱟ ᱟᱨ ᱩᱱᱟᱹᱜ ᱥᱚᱠᱛᱚ ᱫᱟᱜ ᱮ ᱧᱩᱨ ᱠᱮᱜᱼᱟ ᱟᱨ ᱟᱨᱮᱹᱞ ᱦᱚᱸ ᱚᱱᱠᱟᱜᱮ ᱧᱩᱨ ᱠᱮᱜ ᱟᱭ ᱚᱱᱟ ᱟᱨᱮᱞ ᱛᱮᱫᱚ ᱤᱧᱫᱚ ᱵᱟᱴ ᱠᱟᱴᱟᱨᱤᱧ ᱵᱟᱡᱟᱣ ᱞᱮᱱ ᱛᱟᱦᱮᱸ ᱠᱟᱱᱟ ᱚᱱᱟ ᱠᱟᱴᱟ ᱨᱮᱭᱟᱜ ᱜᱷᱟᱣ ᱥᱮ ᱵᱟᱡᱟᱣ ᱫᱚ ᱛᱟᱹᱧ ᱟᱹᱰᱤ ᱫᱤᱱ ᱜᱮ ᱛᱟᱦᱮᱸ ᱞᱮᱱᱟ ᱛᱟᱦᱮᱸᱫ ᱚᱱᱟ ᱞᱟᱹᱜᱤᱫ ᱤᱧᱫᱚ ᱱᱤᱛᱚᱝ ᱦᱚᱸ ᱚᱱᱟᱫᱚ ᱟᱹᱰᱤ ᱡᱚᱨ ᱤᱧ ᱩᱭᱦᱟᱹᱨᱟ ᱟᱨ ᱚᱱᱟ ᱡᱷᱩᱢ ᱡᱷᱩᱠᱩᱡ ᱛᱟᱦᱮᱸᱫ ᱟᱹᱰᱤ ᱡᱳᱨᱤᱧ ᱵᱚᱛᱚᱨᱚᱜ ᱠᱟᱱᱟ ᱛᱟᱦᱮᱸᱫ ᱩᱱᱤᱧ ᱢᱚᱱᱮ ᱢᱚᱱᱮ ᱛᱮᱫᱚᱧ ᱵᱷᱟᱹᱵᱤᱭᱮᱫᱼᱟ ᱯᱟᱞᱮᱫ ᱱᱤᱛᱚᱝ ᱫᱚᱞᱮ ᱵᱟᱧᱪᱟᱜ ᱪᱚᱝ ᱵᱟᱝ ᱪᱚᱝ ᱟᱫᱚ ᱚᱱᱟ ᱤᱫᱤ ᱠᱟᱛᱮ ᱜᱮ ᱤᱧᱫᱚ ᱟᱹᱰᱤ ᱡᱳᱨᱤᱧ ᱵᱚᱛᱚᱨᱟᱜᱼᱟ ᱟᱨ ᱚᱱᱟ ᱵᱷᱳᱨ ᱵᱟᱹᱧ ᱦᱤᱲᱤᱧ ᱫᱟᱲᱮᱭᱟᱜᱼᱟ ᱚᱱᱟ ᱞᱟᱹᱜᱤᱫ ᱤᱧᱫᱚ ᱱᱤᱛᱚᱝ ᱦᱚᱧ ᱩᱭᱦᱟᱹᱨ ᱜᱮᱭᱟ ᱚᱱᱟ ᱡᱚᱠᱷᱚᱡ ᱫᱚ ᱟᱹᱰᱤ ᱡᱳᱨ ᱤᱧ ᱵᱚᱛᱚᱨ ᱞᱮᱱ ᱛᱟᱦᱮᱸ ᱠᱟᱱᱟ